ᱟᱵᱚᱣᱟᱜ ᱥᱟᱱᱛᱟᱲᱤ ᱯᱟᱹᱨᱥᱤ ᱥᱟᱣᱦᱮᱫ ᱚᱱᱚᱲᱦᱮᱸ ᱫᱚ ᱮᱢᱱᱤ ᱛᱮᱜᱮ ᱛᱚ ᱴᱤᱵᱷᱤ ᱠᱚᱨᱮᱜ ᱨᱮᱰᱤᱭᱳ ᱠᱚᱨᱮᱜ ᱛᱟᱨᱯᱚᱨᱮ ᱱᱚᱜᱼᱚᱭ ᱡᱮᱢᱚᱱ ᱯᱷᱤᱞᱤᱢ ᱠᱚ ᱮᱢᱱᱤ ᱠᱟᱛᱮᱜ ᱜᱮᱛᱚ ᱥᱟᱹᱨᱤ ᱩᱪᱷᱟᱹᱱᱚᱜ ᱠᱟᱱ ᱜᱮᱛᱟ ᱵᱚᱱᱟ ᱟᱨᱚᱧ ᱞᱟᱹᱭᱟ ᱟᱨᱚ ᱵᱷᱟᱜᱮ ᱠᱚᱜᱼᱟ ᱡᱩᱫᱤ ᱜᱤᱫᱽᱨᱟᱹ ᱠᱚ ᱞᱟᱹᱜᱤᱫ ᱟᱵᱚ ᱥᱟᱱᱛᱟᱲ ᱜᱤᱫᱽᱨᱟᱹ ᱠᱚ ᱞᱟᱹᱜᱤᱫ ᱚᱝᱜᱚᱱᱳᱣᱟᱲᱤ ᱥᱮᱱᱴᱟᱨ ᱠᱟᱱᱟ ᱡᱩᱫᱤ ᱚᱞ ᱪᱤᱠᱤ ᱢᱟᱫᱽᱫᱷᱚᱢ ᱛᱮ ᱯᱟᱲᱦᱟᱣ ᱮᱛᱚᱦᱚᱵᱚᱜᱼᱟ ᱚᱱᱟ ᱫᱚ ᱟᱨᱚ ᱡᱟᱹᱥᱛᱤ ᱵᱷᱟᱜᱮ ᱠᱚᱜᱼᱟ ᱠᱟᱨᱚᱱ ᱚᱱᱟ ᱪᱟᱹᱞᱩ ᱞᱮᱱᱠᱷᱟᱱ ᱜᱤᱫᱽᱨᱟᱹ ᱟᱠᱚᱣᱟᱜ ᱚᱞᱪᱤᱠᱤ ᱥᱟᱱᱛᱟᱲ ᱨᱚᱲ ᱢᱟᱠᱚ ᱵᱟᱲᱟᱭ ᱜᱮ ᱪᱤᱠᱤ ᱦᱚᱸᱠᱚ ᱥᱮᱬᱟ ᱜᱮᱭᱟ ᱟᱨ ᱦᱟᱯᱮᱱ ᱫᱤᱱᱨᱮ ᱩᱪᱱᱟᱹᱣ ᱦᱚᱸ ᱟᱨᱚ ᱵᱮᱥᱤ ᱡᱟᱹᱥᱛᱤᱜ ᱩᱪᱷᱱᱟᱹᱣ ᱮᱱᱟ ᱯᱟᱥᱱᱟᱣ ᱥᱟᱱᱛᱟᱲᱤ ᱵᱷᱟᱥᱟ ᱥᱟᱱᱛᱟᱲᱟᱜ ᱠᱟᱞᱪᱟᱨ ᱠᱚ ᱚᱱᱟ ᱯᱚᱠᱠᱷᱮ ᱟᱨᱚ ᱵᱷᱟᱹᱜᱤ ᱠᱚᱜᱼᱟ